ᱤᱧ ᱫᱚ ᱠᱟᱹᱴᱤᱡ ᱠᱷᱚᱱᱟᱜ ᱟᱹᱰᱤ ᱠᱚᱥᱴᱚ ᱠᱟᱛᱮᱫ ᱤᱧ ᱦᱟᱨᱟᱣᱟᱠᱟᱱᱟ ᱤᱧ ᱜᱚᱜᱚ ᱤᱧ ᱵᱟᱵᱟ ᱵᱟᱱᱟᱦᱚᱲ ᱢᱟᱴᱷᱨᱮ ᱠᱟᱹᱢᱤ ᱠᱟᱛᱮᱫ ᱠᱤᱱ ᱯᱟᱲᱦᱟᱣ ᱚᱪᱚ ᱤᱧ ᱠᱟᱱ ᱛᱟᱦᱮᱸ ᱠᱟᱱᱟ ᱟᱨ ᱟᱞᱮᱫᱚ ᱡᱤᱵᱤᱠᱟ ᱦᱤᱥᱟᱹᱵ ᱨᱮᱫᱚ ᱪᱟᱥᱵᱟᱥᱜᱮ ᱢᱮᱱᱟᱜ ᱛᱟᱞᱮᱭᱟ ᱵᱚᱨᱥᱟᱨᱮ ᱢᱤᱫ ᱫᱷᱟᱣ ᱦᱩᱲᱩᱞᱮ ᱪᱟᱥᱟ ᱛᱟᱨᱯᱚᱨᱮ ᱡᱚᱠᱷᱚᱱ ᱮᱢᱱᱤ ᱥᱩᱢᱟᱹᱭ ᱜᱩᱦᱩᱢ ᱠᱚᱞᱮ ᱪᱟᱥᱟ ᱟᱹᱞᱩ ᱠᱚᱞᱮ ᱪᱟᱥᱟ ᱚᱱᱠᱟ ᱠᱟᱛᱮᱫ ᱮᱠᱷᱚᱱ ᱫᱚ ᱤᱧᱟᱹᱜ ᱯᱟᱲᱦᱟᱣ ᱯᱟᱲᱦᱟᱣ ᱛᱮ ᱤᱧ ᱫᱚ ᱤᱧᱟᱹᱜ ᱠᱷᱚᱨᱚᱪᱟᱧ ᱪᱟᱞᱟᱣᱟ ᱚᱱᱟᱛᱮ ᱱᱮᱛᱟᱨ ᱫᱚ ᱩᱱᱟᱹᱜ ᱠᱚᱥᱴᱚᱜ ᱫᱚ ᱵᱟᱝ ᱦᱩᱭᱩᱜ ᱛᱤᱧᱟᱹ ᱵᱳᱭ ᱠᱷᱟᱛᱟ ᱠᱤᱨᱤᱧ ᱫᱚ ᱡᱚᱛᱚᱜᱮ ᱠᱩᱞᱟᱹᱜ ᱛᱤᱧ ᱜᱮᱭᱟ